ᱡᱚᱦᱟᱨ ᱜᱮ ᱱᱚᱣᱟ ᱫᱚ ᱢᱟᱨᱰᱤ ᱦᱳᱴᱮᱞ ᱠᱟᱱᱟ ᱤᱧ ᱥᱚᱦᱨᱟᱭ ᱢᱳᱲ ᱠᱷᱚᱱ ᱤᱧ ᱢᱮᱱ ᱮᱫᱟ ᱟᱯᱮ ᱴᱷᱮᱱ ᱠᱷᱚᱱ ᱯᱟᱛᱲᱟ ᱯᱤᱴᱷᱟᱹᱧ ᱠᱷᱚᱡ ᱞᱮᱱᱟ ᱟᱨ ᱱᱤᱭᱟᱹ ᱫᱚ ᱵᱟᱝ ᱢᱚᱡᱽ ᱧᱮᱞᱚᱜ ᱠᱟᱱᱟ ᱨᱚᱸᱜᱚ ᱨᱚᱸᱜᱚ ᱜᱮ ᱧᱮᱞᱚᱜ ᱠᱟᱱᱟ ᱥᱚᱼᱥᱚ ᱜᱮ ᱟᱹᱭᱠᱟᱹᱜ ᱠᱟᱱᱟ ᱛᱟᱨᱯᱚᱨᱮ ᱫᱚ ᱱᱤᱭᱟᱹ ᱡᱤᱞ ᱠᱚᱦᱚᱸ ᱠᱚᱢᱟᱣ ᱜᱮ ᱧᱮᱞᱚᱜ ᱠᱟᱱᱟ ᱱᱤᱭᱟᱹ ᱫᱚ ᱤᱫᱤ ᱨᱩᱣᱟᱹᱲ ᱯᱮ ᱟᱨ ᱵᱟᱯᱮ ᱤᱫᱤ ᱨᱩᱣᱟᱹᱲ ᱞᱮᱠᱷᱟᱱ ᱯᱚᱭᱥᱟ ᱦᱚᱸ ᱵᱟᱹᱧ ᱮᱢᱟᱣᱟᱯᱮᱭᱟ ᱟᱨ ᱡᱚᱢᱼᱢᱟ ᱵᱟᱞᱮ ᱡᱚᱢ ᱫᱟᱲᱮᱭᱟᱜ ᱱᱤᱭᱟᱹᱢᱟ ᱛᱟᱨ ᱢᱚᱫᱽᱫᱷᱮ ᱜᱤᱫᱽᱨᱟᱹ ᱠᱚᱣᱟᱜ ᱦᱚᱸ ᱞᱟᱡ ᱵᱟᱹᱲᱤᱡ ᱦᱩᱭ ᱫᱟᱲᱮᱭᱟᱜᱼᱟ ᱱᱤᱭᱟᱹ ᱜᱚᱨᱚᱢ ᱨᱮ ᱱᱚᱝᱠᱟᱱᱟᱜ ᱡᱚᱢᱟᱨ ᱯᱮ ᱚᱢᱟᱠᱟᱱᱟ ᱟᱨ ᱟᱞᱮ ᱫᱚ ᱡᱚᱢ ᱟᱥᱟ ᱛᱮᱞᱮ ᱠᱷᱚᱡ ᱞᱮᱱᱟ ᱟᱨ ᱵᱟᱞᱮ ᱡᱚᱢ ᱫᱟᱲᱮᱭᱟᱜ ᱠᱷᱟᱱ ᱫᱚ ᱪᱤᱠᱟᱹᱛᱮ ᱱᱤᱭᱟᱹᱫᱚᱞᱮ ᱡᱚᱢᱟ ᱤᱫᱤᱭ ᱯᱮ ᱱᱤᱭᱟᱹ ᱫᱚ